ᱤᱧ ᱫᱟᱨᱮ ᱦᱟᱨᱟ ᱦᱚᱪᱚᱭ ᱞᱟᱹᱜᱤᱫ ᱫᱚ ᱜᱟᱹᱰᱤᱭᱟᱹ ᱨᱮᱱᱟᱜ ᱯᱟᱸᱠ ᱦᱟᱥᱟᱧ ᱵᱮᱵᱚᱦᱟᱨᱟ ᱟᱨ ᱚᱠᱟ ᱥᱟᱨ ᱠᱚᱦᱚᱸ ᱵᱟᱹᱧ ᱮᱢᱟᱣᱟᱜᱼᱟ ᱚᱱᱟ ᱫᱚ ᱜᱩᱨᱤᱡ ᱤᱧ ᱮᱢᱟᱜᱼᱟ ᱡᱟᱦᱟᱸ ᱫᱚ ᱟᱵᱚᱣᱟᱜ ᱜᱩᱨᱤᱡ ᱢᱟᱫᱟᱱ ᱨᱮ ᱛᱟᱦᱮᱱᱟ ᱚᱱᱟ ᱜᱩᱨᱤᱡ ᱟᱨ ᱥᱟᱨ ᱫᱚ ᱟᱹᱰᱤ ᱠᱚᱢ ᱤᱧ ᱮᱢᱟᱜᱼᱟ ᱡᱩᱫᱤ ᱡᱟᱦᱟᱱᱟᱜ ᱨᱳᱜᱽ ᱵᱟᱝ ᱦᱩᱭ ᱞᱮᱱ ᱠᱷᱟᱱ ᱥᱟᱨ ᱫᱚ ᱵᱟᱝ ᱤᱧ ᱮᱢᱟᱣᱟᱜᱼᱟ